ᱟᱢᱟᱜ ᱟᱢᱟᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱠᱤᱪᱷᱩ ᱵᱤᱨᱤᱫ ᱠᱟᱹᱨᱩ ᱵᱤᱨᱤᱫ ᱞᱩᱜᱽᱲᱤ ᱨᱮᱭᱟᱜ ᱡᱳᱜᱟᱲ ᱥᱟᱢᱟᱱ ᱠᱚᱫᱚ ᱪᱮᱫ ᱪᱮᱫ ᱱᱟᱦᱟᱜ ᱫᱚ ᱠᱤᱪᱨᱤᱪ ᱠᱷᱟᱹᱰᱣᱟᱹᱜ ᱠᱚᱦᱚᱸ ᱵᱟᱝ ᱛᱟᱦᱮᱸ ᱠᱟᱱᱟ ᱛᱚ ᱱᱤᱛᱚᱝ ᱵᱟᱹᱭ ᱵᱟᱹᱭᱛᱮ ᱟᱹᱰᱤ ᱠᱟᱡᱟᱠ ᱜᱮ ᱯᱚᱨᱤᱵᱚᱨᱛᱚᱱ ᱱᱟ ᱟᱥᱟᱢ ᱠᱷᱚᱡ ᱥᱮ ᱠᱳᱞᱠᱟᱛᱟ ᱠᱷᱚᱡ ᱦᱚᱸ ᱠᱤᱪᱮᱤᱪ ᱟᱹᱜᱩ ᱠᱟᱛᱮ ᱚᱲᱟᱜ ᱥᱮᱫ ᱨᱮ ᱚᱲᱟᱜ ᱨᱮ ᱵᱮᱵᱽᱥᱟ ᱫᱚᱠᱟᱱ ᱠᱷᱩᱞᱟᱹᱣ ᱠᱟᱛᱮ ᱯᱟᱹᱧᱪᱤ ᱥᱟᱹᱲᱤ ᱟᱹᱰᱤ ᱠᱚᱢ ᱫᱟᱢ ᱫᱟᱢ ᱛᱮ ᱟᱹᱠᱷᱨᱤᱧᱮᱫᱟ ᱥᱮ ᱤᱭᱟᱹ ᱠᱟᱛᱮ ᱦᱚᱸ ᱡᱟᱦᱟᱸᱭ ᱢᱤᱫ ᱦᱚᱲ ᱵᱟᱨ ᱦᱚᱲ ᱚᱱᱟ ᱫᱚᱠᱟᱱ ᱠᱷᱚᱡ ᱜᱮ ᱫᱚᱦᱚ ᱠᱟᱛᱮ ᱠᱤᱪᱨᱤᱪ ᱠᱚ ᱟᱹᱠᱷᱨᱤᱧ ᱦᱩᱭᱩᱜ ᱠᱟᱱᱟ ᱟᱹᱠᱷᱨᱤᱧ ᱦᱩᱭᱩᱜ ᱠᱟᱱᱟ ᱛᱚ ᱚᱸᱰᱮ ᱠᱷᱚᱡ ᱜᱮ ᱩᱱᱠᱩ ᱦᱚᱸ ᱟᱠᱚᱣᱟᱜ ᱞᱟᱡ ᱠᱚ ᱪᱟᱞᱟᱣ ᱫᱟᱲᱮᱭᱟᱜ ᱠᱟᱱᱟ ᱢᱟᱲᱟᱝ ᱫᱚ ᱵᱟᱝ ᱛᱟᱦᱮᱸ ᱠᱟᱱᱟ ᱱᱤᱭᱟᱹ ᱠᱚᱨᱮ ᱫᱚ ᱯᱟᱹᱧᱪᱤ ᱥᱟᱹᱲᱤ ᱵᱟ ᱱᱤᱛᱚᱜ ᱫᱚ ᱠᱟᱡᱟᱠ ᱜᱮ ᱯᱚᱨᱤᱵᱚᱨᱛᱚᱱ ᱮᱱᱟ ᱚᱱᱟᱛᱮ ᱦᱚᱲ ᱦᱚᱸ ᱞᱟᱦᱟᱫᱚ ᱟᱹᱰᱤ ᱠᱟᱡᱟᱠ ᱫᱚ ᱵᱟᱠᱚ ᱯᱚᱨᱤᱵᱚᱨᱛᱚᱱ ᱠᱟᱱ ᱛᱟᱦᱮᱱᱟ ᱱᱤᱛᱚᱝ ᱵᱟᱹᱭ ᱵᱟᱹᱭᱛᱮ ᱠᱟᱡᱟᱠ ᱜᱮᱠᱚ ᱯᱚᱨᱤᱵᱚᱨᱛᱚᱱᱚᱜ ᱠᱟᱱᱟ